ᱫᱟᱬᱟᱱᱤᱭᱟᱹ ᱞᱮᱠᱟᱛᱮᱫᱚ ᱤᱧ ᱫᱚ ᱫᱟᱬᱟᱱ ᱟᱹᱰᱤ ᱟᱸᱴ ᱜᱮᱧ ᱠᱩᱥᱤᱭᱟᱜᱼᱟ

ᱮᱴᱠᱮᱴᱚᱲᱮ ᱫᱚ ᱱᱤᱭᱟᱹ ᱜᱮ ᱢᱤᱫᱴᱮᱱ ᱟᱹᱰᱤ ᱢᱟᱨᱟᱝ ᱡᱮ ᱜᱟᱹᱰᱤ ᱨᱮ ᱫᱮᱡᱚᱜ ᱯᱷᱮᱰᱚᱜ

ᱡᱟᱦᱟᱠᱚ ᱢᱮᱛᱟ ᱠᱚ ᱠᱟᱱ ᱯᱚᱠᱮᱴ ᱢᱟᱨ ᱴᱷᱮᱱ ᱠᱦᱚᱱ ᱟᱹᱰᱤ ᱥᱟᱵᱫᱷᱟᱱ ᱠᱟᱨᱚᱱ ᱟᱹᱵᱩ ᱫᱚ ᱯᱚᱭᱥᱟ ᱫᱚ ᱦᱟᱸᱜ ᱢᱟᱹᱱᱤ ᱵᱟᱜ ᱨᱮᱜᱮᱵᱚᱱ ᱫᱚᱦᱚᱭᱟ ᱥᱮ ᱞᱮᱰᱤᱥ ᱵᱮᱜᱽ ᱨᱤᱜᱤᱵᱚᱱ ᱫᱚᱦᱚᱭᱟ

ᱩᱱᱟ ᱜᱮᱫᱚ ᱟᱹᱰᱤ ᱥᱚᱱᱛᱚᱨ ᱨᱮᱵᱚᱱ ᱫᱚᱦᱚᱭ ᱠᱟᱨᱚᱱ ᱫᱚ ᱡᱚᱛᱚ ᱛᱚᱛᱛᱷᱚᱭᱚ ᱜᱤᱦᱟᱸᱜ ᱛᱚᱛᱛᱷᱭᱚᱜᱤ ᱢᱟᱱᱤᱵᱮᱜᱽ ᱨᱤᱜᱤ ᱵᱚᱱ ᱫᱚᱦᱚᱭᱮᱫᱟ ᱟᱨ ᱩᱱᱟᱛᱮ ᱩᱱᱠᱩᱴᱷᱮᱱ ᱠᱷᱚᱱᱟᱜ ᱟᱹᱰᱤ ᱥᱟᱵᱫᱷᱟᱱ ᱥᱚᱱᱛᱚᱨ ᱛᱮᱦᱮᱱ ᱦᱩᱭᱩᱜᱼᱟ ᱟᱨ ᱧᱤᱫᱟᱹ ᱧᱩᱛᱮ ᱦᱤᱡᱩᱜ ᱥᱮᱱᱚᱜ ᱫᱚ ᱚᱱᱟ ᱛᱷᱚᱲᱟ ᱮᱴᱠᱮᱴᱚᱲᱮ ᱦᱩᱭᱩᱜ ᱠᱟᱱ ᱜᱤᱭᱟ ᱠᱟᱨᱚᱱᱫᱚ ᱴᱷᱤᱠᱴᱷᱟᱠ ᱦᱚᱴᱮᱞ ᱠᱚ ᱡᱷᱤᱡ ᱵᱟᱝ ᱛᱮᱦᱮᱱᱟ ᱟᱨ ᱡᱚᱢ ᱧᱩ ᱠᱚᱦᱚ ᱵᱟᱝ ᱧᱟᱢ ᱜᱚᱫᱚᱼᱟ ᱦᱚᱨ ᱠᱚᱨᱮ ᱥᱮ ᱟᱭᱢᱟ ᱟᱭᱢᱟ ᱠᱚ ᱜᱚᱱᱚᱝᱟᱜᱼᱟ ᱥᱮ ᱟᱫᱚᱢ ᱫᱚ ᱦᱚᱭᱛᱚ ᱫᱟᱠᱟ ᱩᱛᱩ ᱦᱚ ᱵᱟᱝ ᱥᱤᱵᱤᱞᱟ ᱵᱟ ᱦᱚᱭᱛᱳ ᱵᱟᱥᱠᱤ ᱵᱟᱲᱟᱣ ᱠᱟᱱᱟ ᱫᱟᱠᱟ ᱠᱚ ᱩᱛᱩ ᱠᱚ ᱟᱫᱚ ᱚᱱᱟ ᱞᱟᱹᱜᱤᱫ ᱛᱮᱧ ᱢᱮᱱᱟ ᱡᱚᱫᱤ ᱥᱚᱢᱵᱷᱚᱵᱚᱜ ᱠᱷᱟᱡ ᱱᱤᱡᱮᱨᱟᱜ ᱡᱚᱢ ᱧᱩ ᱵᱚᱱ ᱤᱫᱤ ᱛᱚᱨᱟᱭᱟ ᱥᱩᱠᱱᱳ ᱡᱚᱢ ᱫᱟᱜ ᱠᱚ ᱫᱟᱜ ᱠᱚᱦᱚᱸ ᱩᱱᱫᱚ ᱟᱹᱰᱤ ᱟᱸᱴ ᱞᱟᱜᱟᱜᱼᱟ ᱧᱩ ᱫᱟᱜ ᱠᱟᱨᱚᱱ ᱫᱚ ᱦᱚᱭᱛᱳ ᱦᱚᱨ ᱵᱤᱨᱨᱮ ᱫᱟᱜ ᱵᱟᱹᱱᱩ ᱟ ᱵᱟᱵᱩᱱ ᱫᱟᱬᱟ ᱛᱤᱭᱳᱜ ᱠᱟᱫᱟ ᱚᱱᱟ ᱠᱚᱨᱮ ᱫᱟᱜ ᱜᱤ ᱦᱚᱭᱛᱳ ᱟᱹᱰᱤ ᱠᱚᱢ ᱫᱟᱜ ᱢᱮᱱᱟᱼᱟ ᱚᱱᱟᱛᱮ ᱫᱟᱜ ᱫᱚ ᱟᱥᱮᱱ ᱞᱟᱹᱠᱛᱤ ᱢᱤᱱᱟᱼᱟ ᱟᱨ ᱱᱚᱣᱟ ᱜᱮ ᱢᱮᱱ ᱛᱮᱱᱟᱜ ᱫᱚ